ᱦᱮᱞᱳ ᱦᱮᱸ ᱦᱮᱸ ᱟᱢ ᱚᱠᱚᱭᱮᱢ ᱞᱟᱹᱭᱟᱹᱜ ᱛᱮ ᱦᱳᱭ ᱠᱷᱮᱞ ᱠᱷᱮᱞ ᱜᱮᱭᱟᱞᱮ ᱱᱤᱛᱚᱜ ᱢᱟ ᱯᱷᱩᱴᱵᱚᱞ ᱜᱮᱞᱮ ᱮᱱᱮᱡ ᱠᱟᱱᱟ ᱟᱨᱦᱚᱸ ᱡᱟᱦᱟᱱᱟᱜ ᱠᱚᱢᱟ ᱵᱟᱝᱼᱟ ᱦᱳᱭ ᱟᱞᱮ ᱟᱞᱮ ᱢᱟ ᱢᱤᱫᱴᱤᱡ ᱴᱤᱢ ᱨᱮᱜᱮᱞᱮ ᱮᱱᱮᱡᱼᱟ ᱦᱳᱭ ᱦᱮᱸ ᱱᱤᱛᱚᱜ ᱢᱟ ᱥᱤᱛᱩᱝ ᱛᱮ ᱩᱱᱟᱹᱜ ᱵᱟᱭ ᱦᱩᱭᱩᱜ ᱠᱟᱱᱟ ᱟᱨ ᱡᱟᱦᱟᱸ ᱛᱤᱸᱥ ᱠᱷᱚᱱ ᱦᱟᱸᱜ ᱮᱦᱚᱵᱚᱜᱼᱟ ᱩᱱ ᱡᱚᱠᱷᱚᱡ ᱠᱷᱚᱱᱞᱮ ᱥᱮᱱᱚᱜᱼᱟ ᱦᱮᱸ ᱱᱤᱛᱚᱜ ᱫᱚ ᱯᱮᱠᱴᱤᱥ ᱯᱮᱠᱴᱤᱥ ᱜᱮ ᱦᱩᱭᱩᱜ ᱠᱟᱱᱟ ᱚᱸᱻ ᱟᱫᱚ ᱚᱠᱟᱨᱮ ᱱᱟᱦᱟᱸᱜ ᱚᱻ ᱦᱮᱸ ᱦᱳᱭᱛᱳ ᱦᱳᱭ ᱢᱮᱱᱟᱜ ᱜᱮᱭᱟ ᱚᱱᱟ ᱠᱷᱟᱹᱛᱤᱨ ᱠᱷᱮᱞ ᱞᱮᱜ ᱜᱮᱭᱟᱞᱮ ᱟᱨ ᱱᱤᱛᱚᱜ ᱫᱚ ᱯᱮᱠᱴᱤᱥ ᱠᱚᱜᱮ ᱪᱟᱞᱟᱜ ᱠᱟᱱ ᱛᱟᱞᱮᱭᱟ ᱥᱮᱛᱟᱜ ᱡᱚᱠᱷᱚᱱ ᱞᱮ ᱥᱮᱱᱚᱜ ᱠᱟᱱᱟ ᱦᱮᱸ ᱮᱱᱠᱷᱟᱡ ᱟᱹᱵᱤᱱᱟᱜ ᱧᱩᱛᱩᱢ ᱫᱚ ᱪᱮᱫ ᱚᱸᱻ ᱦᱚᱸ ᱦᱳᱭ ᱤᱱᱟᱹ ᱫᱚ ᱟᱨᱦᱚᱸ ᱪᱮᱫ ᱞᱤᱧ ᱢᱮᱱᱟ ᱠᱷᱮᱞ ᱥᱟᱱᱟ ᱞᱮᱠᱷᱟᱱ ᱤᱱᱟᱹ ᱫᱚ ᱟᱹᱵᱤᱱ ᱜᱮᱞᱮ ᱯᱷᱳᱱ ᱫᱟᱲᱮᱭᱟᱵᱮᱱᱟ ᱚᱱᱟ ᱞᱟᱹᱜᱤᱫ ᱜᱮᱦᱟᱸᱜ ᱠᱩᱞᱤ ᱠᱮᱜ ᱵᱤᱱᱟ ᱦᱮᱸ ᱚᱱᱟ ᱠᱚ ᱟᱫᱚ ᱱᱤᱛᱚᱜ ᱢᱟ ᱚᱱᱟᱠᱚ ᱵᱟᱞᱮ ᱩᱭᱦᱟᱹᱨ ᱠᱟᱜᱼᱟ ᱱᱤᱛᱚᱜ ᱫᱚ ᱯᱷᱩᱴᱵᱚᱞ ᱜᱮᱞᱮ ᱮᱱᱮᱡ ᱠᱟᱱᱟ ᱦᱳᱭ ᱚᱸᱻ ᱦᱚᱸ ᱟᱨ ᱟᱨ ᱟᱹᱵᱤᱱ ᱢᱚᱛᱞᱚᱵᱽ ᱟᱹᱵᱤᱱ ᱜᱮ ᱱᱟᱜ ᱵᱮᱱ ᱤᱭᱟᱹ ᱥᱴᱟᱰᱤ ᱦᱚᱪᱚ ᱠᱚᱣᱟ ᱢᱟᱱᱮ ᱪᱮᱫ ᱠᱚᱣᱟ ᱵᱤᱱ ᱦᱟᱸᱜ ᱚᱸᱻ ᱦᱳᱭ ᱛᱚ ᱪᱟᱞᱟᱣ ᱪᱟᱞᱟᱣ ᱦᱩᱭᱩᱜᱼᱟ ᱮᱱᱠᱷᱟᱱ ᱫᱚ ᱦᱟᱸᱜ ᱦᱳᱭ ᱴᱷᱤᱠ ᱜᱮᱭᱟ ᱯᱷᱳᱱ ᱟᱞᱮ ᱦᱚᱸ ᱴᱷᱤᱠ ᱜᱮᱭᱟ